ᱦᱮᱞᱳ ᱦᱮᱸ ᱡᱤᱞ ᱫᱳᱠᱟᱱ ᱨᱮᱜᱮ ᱞᱟᱜᱟᱜᱣ ᱟᱠᱟᱱᱟ ᱟᱫᱚ ᱚᱠᱚᱭᱵᱤᱱ ᱞᱟᱹᱭᱮᱫ ᱛᱮᱦᱮᱸᱫᱼᱟ ᱟᱪᱪᱷᱟ ᱦᱮᱸ ᱜᱚᱢᱠᱮ ᱛᱟᱦᱚᱞᱮ ᱢᱟ ᱞᱟᱹᱭᱵᱮᱱ ᱪᱮᱫ ᱠᱷᱚᱵᱚᱨ ᱪᱮᱫ ᱡᱤᱞ ᱠᱷᱟᱨᱟᱯᱞᱮᱱᱟ ᱪᱮᱫᱞᱮᱠᱟ ᱠᱷᱟᱨᱟᱯ ᱢᱟᱱᱮᱫᱚ ᱪᱮᱫᱞᱮᱠᱟ ᱵᱟᱥᱠᱮ ᱟᱠᱟᱱ ᱛᱮᱦᱮᱸᱫᱼᱟᱠᱤ ᱚᱱᱟᱫᱚ ᱟᱫᱚ ᱟᱹᱞᱤᱧ ᱢᱟ ᱱᱟᱦᱟᱜ ᱟᱹᱞᱤᱧ ᱫᱳᱟᱱᱨᱮ ᱢᱟ ᱦᱚᱲᱞᱤᱧ ᱫᱚᱦᱚᱣ ᱟᱠᱟᱫ ᱠᱚᱣᱟ ᱟᱫᱚ ᱩᱱᱠᱚᱜᱮ ᱪᱮᱫᱞᱮᱠᱟ ᱩᱱᱠᱚ ᱜᱮ ᱯᱟᱞᱮᱱ ᱚᱱᱠᱟᱱᱟᱜᱠᱚ ᱮᱢᱟᱫᱵᱮᱱᱟ ᱦᱮᱸ ᱥᱮ ᱟᱫᱚ ᱜᱚᱢᱠᱮ ᱚᱱᱠᱟ ᱢᱟ ᱮᱲᱮᱢᱟ ᱵᱟᱝ ᱦᱩᱭ ᱟᱠᱟᱱᱟ ᱢᱮᱱᱠᱷᱟᱱ ᱟᱫᱚ ᱪᱮᱫᱞᱤᱧ ᱞᱟᱹᱭᱟ ᱱᱚᱜᱼᱚᱸᱭ ᱥᱤᱛᱩᱝᱫᱤᱱ ᱠᱟᱱᱟ ᱥᱮ ᱟᱹᱰᱤᱡᱳᱨ ᱜᱚᱨᱚᱢᱮᱫᱼᱟᱭ ᱚᱱᱟ ᱦᱤᱥᱟᱹᱵᱽᱛᱮ ᱯᱟᱞᱮᱫᱠᱷᱟᱱ ᱦᱚᱭᱛᱳ ᱚᱱᱟ ᱠᱟᱹᱡ ᱡᱤᱞᱠᱚ ᱠᱟᱹᱡ ᱵᱟᱥᱠᱮᱭᱮᱱᱟ ᱯᱟᱞᱮᱫ ᱠᱷᱟᱱ ᱟᱨ ᱱᱩᱠᱩ ᱟᱹᱞᱤᱧ ᱢᱟ ᱦᱟᱜ ᱵᱟᱹᱞᱤᱧ ᱛᱟᱦᱮᱸᱫᱼᱟ ᱦᱮᱸ ᱥᱮ ᱩᱱᱠᱩ ᱵᱟᱝ ᱜᱚᱢᱠᱮ ᱵᱟᱝ ᱵᱟᱝ ᱚᱱᱠᱟᱫᱚ ᱟᱞᱚᱵᱮᱱ ᱞᱟᱹᱭᱟ ᱦᱮᱸ ᱥᱮ ᱟᱵᱮᱱ ᱡᱩᱫᱤ ᱠᱟᱥᱰᱴᱚᱢᱟᱨ ᱟᱹᱞᱤᱧᱨᱮᱱᱵᱤᱱ ᱵᱷᱟᱝᱜᱟᱣ ᱠᱚᱣᱟ ᱛᱟᱦᱚᱞᱮ ᱠᱷᱟᱱ ᱟᱹᱞᱤᱧᱞᱤᱧ ᱟᱹᱞᱤᱧᱟᱜ ᱵᱤᱡᱽᱱᱮᱥ ᱥᱮ ᱟᱹᱞᱤᱧᱟᱜ ᱵᱮᱵᱥᱟ ᱪᱤᱠᱟᱹᱛᱮᱞᱤᱧ ᱪᱟᱞᱟᱣᱟ ᱚᱱᱠᱟᱫᱚ ᱟᱞᱚᱵᱮᱱ ᱠᱚᱨᱟᱣᱟ ᱦᱮᱸ ᱥᱮ ᱟᱫᱚ ᱟᱹᱞᱤᱧᱞᱤᱧ ᱢᱮᱱᱮᱫᱼᱟ ᱡᱩᱫᱤ ᱵᱟᱹᱥᱤ ᱡᱤᱞ ᱛᱟᱦᱮᱸᱫᱼᱟ ᱢᱟᱱᱮ ᱵᱟᱥᱠᱮ ᱡᱤᱞ ᱛᱟᱦᱮᱸᱫᱼᱟᱱᱟ ᱦᱮᱸ ᱥᱮ ᱚᱻ ᱟᱹᱞᱤᱧᱢᱟ ᱵᱟᱹᱞᱤᱧ ᱛᱟᱦᱮᱸᱫ ᱡᱟᱠ ᱚᱸᱰᱮ ᱠᱟᱹᱢᱤ ᱦᱚᱲᱞᱤᱧ ᱫᱚᱦᱚ ᱟᱠᱟᱫ ᱠᱚᱣᱟ ᱩᱱᱠᱚᱠᱚ ᱮᱢ ᱟᱠᱟᱣᱟᱫᱵᱤᱱᱟ ᱦᱮᱸ ᱥᱮ ᱦᱮᱸ ᱵᱷᱩᱞ ᱦᱩᱭ ᱟᱠᱟᱱᱟ ᱟᱫᱚ ᱚᱱᱟ ᱞᱟᱹᱜᱤᱫᱛᱮᱫᱚ ᱟᱹᱞᱤᱧ ᱤᱠᱟᱹ ᱠᱷᱚᱡᱚᱜ ᱠᱟᱱᱟ ᱩᱱᱠᱚᱠᱚ ᱡᱟᱦᱟᱸᱭᱠᱚ ᱜᱟᱹᱞᱛᱤ ᱟᱠᱟᱫ ᱠᱷᱟᱹᱛᱤᱨᱛᱮ ᱦᱮᱸ ᱥᱮ ᱟᱫᱚ ᱟᱹᱵᱤᱱ ᱟᱨᱚ ᱡᱟᱦᱟᱸᱛᱤᱥᱵᱮᱱ ᱦᱤᱡᱩᱜ ᱠᱷᱟᱱᱫᱚ ᱟᱵᱤᱱ ᱠᱚᱢ ᱯᱚᱭᱥᱟᱛᱮ ᱥᱮ ᱡᱤᱞ ᱞᱤᱧ ᱮᱢᱟᱣᱟᱵᱮᱱᱟ ᱟᱨ ᱵᱟᱝᱠᱷᱟᱱ ᱚᱱᱟ ᱛᱤᱱᱟᱹᱜ ᱡᱤᱞᱵᱤᱱ ᱦᱟᱛᱟᱣᱞᱮᱫ ᱛᱟᱦᱮᱸᱫ ᱫᱚ ᱛᱤᱱᱟᱹᱜᱵᱤᱱ ᱦᱟᱛᱟᱣᱞᱮᱫᱼᱟ ᱢᱤᱫ ᱠᱤᱞᱳ ᱟᱫᱷᱟ ᱟᱪᱪᱷᱟ ᱢᱤᱫ ᱠᱤᱞᱳ ᱟᱫᱷᱟᱵᱮᱱ ᱦᱟᱛᱟᱣᱞᱮᱫᱼᱟ ᱚᱱᱟᱨᱮ ᱛᱟᱦᱚᱞᱮ ᱠᱷᱟᱱ ᱠᱤᱞᱳ ᱮᱹᱠ ᱠᱤᱞᱳᱫᱚ ᱯᱷᱨᱤ ᱞᱤᱧ ᱮᱢ ᱫᱟᱲᱮᱭᱟᱵᱮᱱᱟ ᱪᱮᱫᱟᱜ ᱥᱮ ᱮᱱᱦᱚᱸ ᱦᱚᱲᱠᱚᱫᱚ ᱟᱞᱚᱵᱮᱱ ᱵᱷᱟᱝᱜᱟᱣ ᱠᱚᱣᱟ ᱪᱮᱫᱟᱜ ᱥᱮ ᱟᱹᱵᱤᱱ ᱡᱩᱫᱤ ᱦᱚᱲᱵᱮᱱ ᱵᱷᱟᱝᱜᱟᱣ ᱠᱚᱛᱟᱞᱤᱧᱟᱹ ᱮᱱᱠᱷᱟᱱ ᱢᱟ ᱟᱹᱞᱤᱧᱟᱜ ᱵᱤᱡᱽᱱᱮᱥᱜᱮ ᱪᱟᱵᱟ ᱩᱛᱟᱹᱨᱚᱜᱼᱟ ᱟᱪᱪᱷᱟ ᱵᱟᱝ ᱦᱮᱸ ᱟᱫᱚ ᱚᱱᱟ ᱢᱟ ᱡᱟ ᱦᱩᱭᱮᱱᱟ ᱦᱩᱭᱮᱱᱟ ᱦᱮᱸ ᱥᱮ ᱦᱩᱭ ᱛᱮᱱᱟᱜᱫᱚ ᱦᱩᱭᱮᱱᱜᱮᱭᱟ ᱟᱫᱚ ᱪᱮᱠᱟᱭᱟᱵᱮᱱ ᱟᱫᱚ ᱚᱱᱠᱟ ᱯᱚᱨᱮᱵᱟᱨ ᱠᱷᱚᱱᱟᱜ ᱵᱷᱩᱞ ᱵᱷᱩᱞ ᱵᱟᱭ ᱦᱩᱭᱩᱜᱼᱟ ᱦᱮᱸ ᱥᱮ ᱟᱨ ᱟᱹᱞᱤᱧᱦᱚᱸ ᱩᱱᱠᱚ ᱠᱟᱹᱢᱤᱠᱚᱜᱮ ᱢᱮᱛᱟᱣ ᱟᱠᱚᱣᱟ ᱡᱮ ᱚᱱᱠᱟᱫᱚ ᱟᱞᱚᱯᱮ ᱠᱚᱨᱟᱣ ᱛᱟᱵᱚᱣᱟ ᱪᱮᱫᱟᱜ ᱥᱮ ᱟᱵᱚᱨᱮᱱ ᱠᱟᱥᱴᱚᱢᱟᱨ ᱵᱟᱝ ᱠᱷᱟᱱᱠᱚ ᱵᱷᱟᱜᱟᱜᱟᱠᱚ ᱵᱟᱠᱚ ᱤᱫᱤᱭᱟᱠᱚ ᱟᱨ ᱵᱟᱠᱚ ᱤᱫᱤ ᱞᱮᱠᱷᱟᱱᱫᱚ ᱟᱯᱮᱦᱚᱸ ᱪᱮᱠᱟᱛᱮᱤᱧ ᱱᱚᱰᱮ ᱠᱟᱹᱢᱤᱧ ᱫᱚᱦᱚᱯᱮᱭᱟ ᱟᱨ ᱵᱤᱡᱽᱱᱮᱥ ᱪᱮᱠᱟᱛᱮ ᱪᱟᱞᱟᱜᱼᱟ ᱦᱮᱸ ᱥᱮ ᱴᱷᱤᱠᱜᱮᱭᱟ ᱛᱟᱦᱚᱞᱮ ᱢᱟ ᱦᱳᱭ ᱴᱷᱤᱠᱜᱮᱭᱟ ᱴᱷᱤᱠᱜᱮᱭᱟ ᱚᱱᱟ ᱵᱚᱫᱚᱞᱛᱮᱫᱚ ᱱᱟᱦᱟᱜᱞᱤᱧ ᱮᱢᱟᱵᱮᱱᱟ ᱢᱤᱫ ᱦᱟᱜ ᱦᱮᱸ ᱥᱮ ᱦᱮᱸ ᱴᱷᱤᱠᱜᱮᱭᱟ